ᱰᱳᱢᱟᱱ ᱢᱟᱹᱡᱷᱤ ᱛᱮᱦᱮᱧ ᱫᱚ ᱵᱟᱵᱤᱱ ᱦᱮᱡ ᱞᱮᱱ ᱫᱚ

ᱦᱳᱭ ᱜᱚᱡ ᱪᱟᱵᱟᱜ ᱠᱟᱱ ᱫᱚ ᱫᱟᱨᱮ ᱠᱚᱢᱟ ᱵᱟᱦᱟ ᱫᱟᱨᱮ ᱠᱚ ᱟᱨ ᱛᱤᱱᱟᱹᱜ ᱫᱟᱨᱮ ᱵᱟᱹᱠᱤ ᱢᱮᱱᱟᱜᱼᱟ ᱨᱚᱦᱚᱭ ᱚᱱᱟ ᱠᱚ ᱨᱚᱦᱚᱭ ᱦᱚᱴᱚ ᱠᱟᱜ ᱵᱤᱱ ᱱᱟᱦᱟᱜ ᱜᱟᱯᱟ ᱠᱚᱛᱮ ᱵᱤᱱ ᱦᱤᱡᱩᱜ ᱠᱷᱟᱱ

ᱟᱹᱜᱩ ᱟᱠᱟᱜᱼᱟ ᱞᱤᱧ ᱟᱨ ᱫᱟᱜ ᱜᱮ ᱵᱟᱹᱵᱤᱱ ᱫᱩᱞᱟᱜ ᱠᱟᱱ ᱫᱚ ᱪᱮᱫ ᱞᱮᱠᱟ ᱨᱮ ᱵᱟᱧᱪᱟᱣᱜᱼᱟ ᱵᱚᱞ ᱮᱱᱮᱡ ᱜᱮᱵᱤᱱ ᱪᱟᱞᱟᱜᱼᱟ ᱥᱮ ᱪᱮᱫ ᱦᱳᱭ ᱟᱹᱜᱩᱭᱟᱞᱤᱧ

ᱵᱟᱦᱟ ᱠᱚ ᱦᱮᱸ ᱚᱱᱟ ᱠᱚᱫᱚ ᱡᱚᱛᱚᱞᱤᱧ ᱟᱹᱜᱩᱭᱟ ᱦᱟᱜ ᱟᱹᱵᱤᱱ ᱡᱟᱦᱟᱸ ᱵᱤᱱ ᱚᱰᱟᱨᱮᱜᱼᱟ ᱠᱷᱳᱭ ᱠᱟᱛᱮᱫ ᱤᱭᱟᱹ ᱫᱚ ᱵᱮᱸᱜᱟᱲ ᱫᱟᱨᱮ ᱠᱚ ᱦᱮᱸ ᱯᱩᱭᱥᱟᱹᱣ ᱞᱟᱜᱟᱣ ᱠᱟᱛᱮᱫ ᱜᱮ ᱱᱤᱭᱟᱹ ᱫᱷᱟᱣ ᱫᱚᱧ ᱟᱹᱜᱩᱭᱟ ᱜᱟᱯᱟ ᱥᱚᱢᱚᱭ ᱧᱟᱢ ᱠᱟᱛᱮᱫ ᱦᱤᱡᱩᱜ ᱵᱤᱱ ᱥᱚᱸᱜᱮ ᱥᱚᱝ ᱨᱚᱦᱚᱭᱟᱜ ᱫᱚ ᱥᱚᱸᱜᱮ ᱥᱚᱝ ᱵᱟᱧᱪᱟᱣᱜᱼᱟ ᱨᱳᱜᱟ ᱫᱟᱨᱮ ᱠᱚᱫᱚ ᱵᱟᱝ ᱦᱮᱸ ᱦᱤᱡᱩᱜ ᱵᱤᱱ